ᱤᱧᱫᱚ ᱢᱤᱫ ᱦᱤᱥᱟᱹᱵ ᱛᱮ ᱱᱤᱛᱚᱜ ᱫᱚ ᱰᱤᱡᱤᱴᱮᱞ ᱮᱯᱥ ᱤᱧ ᱠᱩᱥᱤᱭᱟᱜᱼᱟ ᱰᱤᱡᱤᱴᱟᱞ ᱟᱨ ᱤᱧᱫᱚ ᱟᱹᱰᱤ ᱩᱛᱟᱹᱨ ᱥᱱᱮᱯᱪᱮᱴ ᱚᱱᱟᱧ ᱠᱩᱥᱤᱭᱟᱜᱼᱟ ᱟᱨ ᱤᱧᱫᱚ ᱚᱱᱟ ᱳᱭᱮᱵᱥᱟᱹᱭᱤᱴ ᱜᱤᱧ ᱤᱭᱩᱥᱟ ᱪᱮᱫᱟᱜ ᱥᱮ ᱚᱱᱟᱫᱚ ᱡᱟᱦᱟᱸ ᱞᱮᱠᱟᱧ ᱢᱚᱱᱮᱭᱟ ᱚᱱᱠᱟ ᱫᱚ ᱟᱨ ᱯᱷᱨᱤ ᱚᱠᱟᱨᱮ ᱯᱩᱭᱥᱟᱹ ᱵᱟᱝ ᱞᱟᱜᱟᱜᱼᱟ ᱚᱱᱟ ᱮᱯᱥ ᱨᱮᱫᱚ ᱚᱱᱟ ᱪᱤᱠᱟᱹ ᱚᱱᱟᱛᱮᱧ ᱠᱩᱥᱤᱭᱟᱜᱼᱟ ᱟᱨ ᱴᱟᱭᱤᱢ ᱦᱚᱸ ᱳᱭᱮᱥᱴᱚᱜᱼᱟ ᱵᱟᱭ ᱠᱚᱢᱚᱜᱼᱟ ᱴᱟᱭᱤᱢ ᱦᱚᱸ ᱠᱚᱢ ᱡᱚᱢᱟᱭ ᱚᱱᱟ ᱨᱮᱫᱚ ᱠᱚᱨᱟᱣ ᱠᱷᱟᱡ ᱫᱚ ᱴᱟᱹᱭᱤᱢ ᱟᱹᱰᱤ ᱛᱮᱫ ᱞᱟᱜᱟᱜᱼᱟ ᱡᱟᱦᱟᱸ ᱞᱮᱠᱟᱢ ᱢᱚᱱᱮᱭᱟ ᱚᱱᱠᱟ ᱦᱩᱭ ᱫᱟᱲᱮᱭᱟᱜᱼᱟ ᱚᱱᱟ ᱛᱮᱫᱚ ᱤᱧᱫᱚ ᱚᱱᱟ ᱪᱤᱠᱟᱹ ᱚᱱᱟᱧ ᱠᱩᱥᱤᱭᱟᱜᱼᱟ ᱴᱟᱹᱭᱤᱢ ᱦᱚᱸ ᱠᱚᱢᱮ ᱡᱚᱢᱟᱭ ᱪᱮᱦᱨᱟ ᱦᱚᱸ ᱜᱟᱱᱚᱜᱼᱟ ᱚᱯᱷ ᱞᱟᱭᱤᱱ ᱛᱮᱢ ᱠᱚᱨᱟᱣᱟ ᱚᱱᱟ ᱡᱟᱦᱟᱸ ᱞᱮᱠᱟᱢ ᱢᱚᱱᱮᱭᱟ ᱚᱱᱠᱟ ᱵᱟᱢ ᱠᱚᱨᱟᱣ ᱫᱟᱲᱮᱭᱟᱜᱼᱟ ᱟᱨ ᱱᱮᱛᱟᱨ ᱫᱚ ᱚᱱᱞᱟᱭᱤᱱ ᱡᱟᱢᱟᱱᱟ ᱠᱟᱱᱟ ᱡᱟᱦᱟᱱᱟᱜ ᱰᱟᱣᱩᱱᱞᱳᱰ ᱠᱟᱛᱮ ᱚᱸᱰᱮᱢ ᱮᱢ ᱫᱟᱲᱮᱭᱟᱜᱼᱟ ᱡᱟᱦᱟᱱᱟᱜ ᱠᱚ ᱪᱤᱠᱟᱹᱭ ᱦᱩᱭᱩᱜᱼᱟ ᱨᱚᱝ ᱠᱚ ᱦᱮᱱ ᱛᱷᱮᱱᱚᱜᱼᱟ ᱱᱚᱝᱠᱟ ᱤᱭᱟᱹ ᱨᱮᱫᱚ ᱨᱚᱝ ᱠᱚ ᱛᱟᱜᱽᱲᱟ ᱧᱚᱜ ᱵᱟᱢ ᱮᱢ ᱫᱟᱲᱮᱭᱟᱜᱼᱟ ᱢᱤᱫ ᱦᱤᱥᱟᱹᱵ ᱛᱮ ᱢᱮᱱ ᱞᱮᱠᱷᱟᱡ ᱫᱚ ᱤᱧᱫᱚ ᱰᱤᱡᱤᱴᱮᱞᱟᱜ ᱜᱮ ᱴᱷᱤᱠ ᱥᱩᱵᱤᱫᱷᱟᱧ ᱴᱷᱤᱠᱟᱹᱭᱟ ᱚᱱᱟ ᱪᱤᱠᱟᱹ ᱰᱤᱡᱤᱴᱮᱞ ᱜᱮ ᱰᱤᱡᱤᱴᱟᱞ ᱡᱟᱢᱟᱱᱟ ᱠᱟᱱ ᱜᱮᱭᱟ ᱚᱱᱟ ᱪᱤᱠᱟᱹ ᱳᱭᱮᱵ ᱥᱟᱹᱭᱤᱴᱤᱧ ᱤᱭᱩᱡᱟ ᱚᱱᱟᱜᱮ